ᱟᱞᱮ ᱱᱚᱸᱰᱮ ᱵᱟᱸᱠᱵᱚᱲ ᱰᱮᱢ ᱢᱮᱱᱟᱜᱼᱟ ᱱᱚᱸᱰᱮ ᱜᱳᱢᱦᱟ ᱨᱮ ᱦᱩᱭᱩᱜᱼᱟ ᱯᱨᱳᱜᱨᱟᱢ ᱱᱚᱸᱰᱮ ᱵᱚᱞ ᱮᱱᱮᱡ ᱦᱚᱸ ᱦᱩᱭᱩᱜᱼᱟ ᱡᱟᱛᱛᱨᱟ ᱦᱚᱸ ᱦᱩᱭᱩᱜᱼᱟ ᱟᱫᱚ ᱥᱚᱠᱛᱚ ᱦᱚᱲ ᱠᱚ ᱵᱷᱤᱲᱚᱜᱼᱟ ᱦᱟᱡᱟᱨ ᱦᱟᱡᱟᱨ ᱥᱚᱝᱠᱷᱟ ᱨᱮ ᱦᱚᱲ ᱠᱚ ᱵᱷᱤᱲᱚᱜᱼᱟ ᱚᱱᱟᱨᱮ ᱵᱚᱸᱜᱟᱼᱵᱩᱨᱩ ᱛᱟᱞᱮ ᱯᱟᱴᱱᱟ ᱯᱟᱴ ᱵᱩᱨᱩ ᱢᱤᱫᱴᱤᱡ ᱢᱮᱱᱟᱜᱼᱟ ᱚᱸᱰᱮ ᱵᱚᱸᱜᱟᱼᱵᱩᱨᱩ ᱦᱩᱭᱩᱜᱼᱟ ᱚᱱᱟᱫᱚ ᱛᱟᱵᱚᱱ ᱵᱤᱥ ᱠᱚᱨᱢᱟ ᱵᱷᱤᱲᱟᱹᱣ ᱵᱷᱤᱲᱟᱹᱣ ᱵᱚᱸᱜᱟᱼᱵᱩᱨᱩ ᱦᱩᱭᱩᱜᱼᱟ ᱱᱚᱸᱰᱮ ᱵᱚᱫᱽᱲᱟ ᱨᱮ ᱢᱮᱱᱟᱜᱼᱟ ᱥᱤᱵᱚ ᱢᱚᱱᱫᱤᱨ ᱟᱵᱚ ᱥᱤᱵᱚ ᱢᱚᱱᱫᱤᱨ ᱨᱮ ᱵᱚᱸᱜᱟᱼᱵᱩᱨᱩ ᱠᱚ ᱦᱩᱭᱩᱜᱼᱟ ᱚᱱᱟ ᱥᱟᱶᱛᱮ ᱟᱞᱮ ᱪᱟᱢᱯᱟ ᱚᱰᱟ ᱵᱤᱨ ᱨᱮ ᱢᱤᱫᱴᱤᱡ ᱢᱮᱱᱟᱜᱼᱟ ᱚᱸᱰᱮ ᱦᱚᱸ ᱥᱤᱵᱚ ᱢᱚᱱᱫᱤᱨᱜᱮ ᱚᱸᱰᱮᱦᱚᱸ ᱦᱟᱡᱟᱨ ᱦᱟᱡᱟᱨ ᱦᱚᱲ ᱠᱚ ᱦᱤᱡᱩᱜᱼᱟ ᱵᱚᱸᱜᱟᱼᱵᱩᱨᱩ

ᱚᱱᱟ ᱥᱟᱶᱛᱮ ᱱᱚᱣᱟ ᱟᱵᱚ ᱢᱚᱱᱥᱟ ᱯᱩᱡᱟᱹ ᱦᱩᱭᱩᱜᱼᱟ ᱱᱚᱸᱰᱮ ᱟᱵᱚ ᱪᱟᱢᱯᱟ ᱫᱟᱨᱮ ᱚᱸᱰᱮᱦᱚᱸ ᱦᱟᱡᱟᱨ ᱦᱟᱡᱟᱨ ᱦᱚᱲ ᱠᱚ ᱦᱤᱡᱩᱜᱼᱟ ᱚᱱᱟ ᱥᱟᱶᱛᱮ ᱟᱵᱚ ᱱᱚᱛᱮᱨᱮ ᱥᱤᱵᱚ ᱢᱚᱱᱫᱤᱨ ᱟᱨ ᱢᱤᱫᱴᱤᱡ ᱢᱮᱱᱟᱜᱼᱟ ᱨᱟᱠᱷᱟᱰᱤ ᱚᱸᱰᱮᱦᱚᱸ ᱦᱟᱡᱟᱨ ᱦᱟᱡᱟᱨ ᱥᱚᱝᱠᱷᱟ ᱨᱮ ᱠᱚ ᱫᱩᱲᱩᱵᱼᱟ ᱚᱸᱰᱮ ᱡᱟᱛᱨᱟ ᱯᱟᱛᱟ ᱡᱚᱛᱚᱣᱟᱜ ᱦᱩᱭᱩᱜᱼᱟ ᱦᱟᱡᱟᱨ ᱦᱟᱡᱟᱨ ᱦᱚᱲ ᱠᱚ ᱵᱚᱸᱜᱟᱼᱵᱩᱨᱩᱭᱟᱠᱚ ᱚᱱᱟ ᱥᱟᱶᱛᱮ ᱟᱞᱮ ᱦᱚᱸᱞᱮ ᱵᱚᱸᱜᱟᱼᱵᱩᱨᱩᱭᱟ ᱡᱚᱛᱚ ᱥᱟᱱᱟᱢ ᱠᱚᱜᱮ ᱟᱞᱮ ᱵᱚᱸᱜᱟ ᱴᱷᱮᱱᱞᱮ ᱜᱚᱸᱰ ᱡᱚᱦᱟᱨᱚᱜᱼᱟ ᱟᱹᱰᱤ ᱱᱟᱯᱟᱭ ᱵᱩᱡᱷᱟᱹᱜᱼᱟ ᱵᱚᱸᱜᱟᱼᱵᱩᱨᱩᱴᱷᱮᱱ ᱡᱚᱦᱟᱨ ᱞᱮᱠᱷᱟᱱ ᱱᱟᱯᱟᱭ ᱚᱸᱰᱮ ᱜᱮᱞᱮ ᱛᱟᱦᱮᱱᱟ ᱢᱮᱱᱛᱮᱫ ᱡᱚᱛᱚ ᱦᱚᱲᱞᱮ ᱵᱚᱸᱜᱟᱼᱵᱩᱨᱩᱭᱟ ᱚᱱᱟ ᱤᱫᱤᱛᱮ ᱦᱟᱡᱟᱨ ᱦᱟᱡᱟᱨ ᱦᱚᱲ ᱠᱚ ᱱᱚᱸᱰᱮ ᱚᱱᱟ ᱥᱩᱨ ᱨᱮ ᱦᱩᱭᱩᱜᱼᱟ ᱚᱱᱟᱛᱮ ᱦᱟᱡᱟᱨ ᱦᱟᱡᱟᱨ ᱞᱳᱠᱚ ᱠᱚ ᱦᱤᱡᱩᱜᱼᱟ ᱵᱚᱸᱜᱟᱼᱵᱩᱨᱩ ᱵᱟᱠᱷᱨᱟ ᱞᱟᱹᱜᱤᱫ ᱟᱨ ᱚᱱᱟ ᱥᱟᱶᱛᱮ ᱟᱵᱚ ᱱᱚᱣᱟ ᱡᱟᱛᱨᱟ ᱯᱟᱛᱟ ᱦᱚᱸ ᱟᱹᱰᱤ ᱥᱚᱠᱛᱚ ᱠᱚ ᱵᱷᱤᱲᱚᱜᱼᱟ